ᱦᱮᱸ ᱦᱮᱞᱳ ᱢᱮᱱᱫᱟᱹᱧ ᱥᱩᱥᱟᱹᱨᱤᱭᱟᱹ ᱜᱚᱝᱠᱮᱢ ᱞᱟᱹᱭᱫᱟ ᱤᱧᱫᱚ ᱪᱟᱸᱯᱟᱰᱟᱝᱜᱟ ᱢᱟᱺᱡᱷᱤ ᱵᱟᱵᱟᱧ ᱞᱟᱹᱭᱫᱟ

ᱟᱪᱪᱷᱟ ᱟᱪᱪᱷᱟ ᱟᱪᱪᱷᱟ ᱱᱚᱣᱟ ᱥᱚᱨᱦᱟᱭ ᱠᱚ ᱵᱟᱦᱟ ᱠᱚ ᱱᱚᱣᱟ ᱠᱚᱫᱚ ᱦᱩᱭᱩᱜ ᱠᱟᱱ ᱛᱟᱵᱚᱱᱟ ᱥᱮ ᱵᱟᱝ ᱦᱩᱸ ᱟᱪᱪᱷᱟᱧ ᱢᱮᱱᱮᱫᱟ ᱮᱨᱚᱜ ᱥᱤᱢ ᱦᱟᱹᱨᱭᱟᱹᱲ ᱥᱤᱢ ᱱᱚᱣᱟ ᱠᱚᱫᱚ ᱦᱩᱭᱩᱜ ᱠᱟᱱ ᱛᱟᱵᱚᱱᱟ ᱥᱮ ᱵᱟᱝ ᱟᱪᱪᱷᱟ ᱦᱮᱸ ᱦᱮᱸ ᱟᱪᱪᱷᱟ ᱴᱚᱴᱷᱟ ᱵᱤᱥᱮᱥ ᱡᱟᱦᱟᱸ ᱦᱩᱭᱩᱜ ᱫᱚ ᱱᱚᱣᱟ ᱟᱵᱚᱣᱟᱜ ᱡᱟᱱᱛᱷᱟᱲ ᱥᱤᱢ ᱥᱮ ᱢᱟᱜᱽ ᱥᱤᱢ ᱱᱚᱣᱟᱠᱚ ᱦᱩᱭᱩᱜ ᱠᱟᱱ ᱛᱟᱵᱚᱱᱟ ᱥᱮ ᱵᱟᱝ ᱟᱪᱪᱷᱟ ᱟᱪᱪᱷᱟ ᱴᱷᱤᱠᱜᱮᱭᱟ ᱴᱷᱤᱠᱜᱮᱭᱟ ᱛᱟᱞᱦᱮ ᱚᱱᱟ ᱠᱚ ᱠᱷᱚᱡ ᱛᱚᱞᱟᱥ ᱛᱟᱵᱚᱱ ᱢᱮ ᱢᱟ ᱮᱱᱠᱷᱟᱱ ᱛᱤᱦᱤᱧ ᱫᱚ ᱡᱚᱦᱟᱨ ᱜᱮ ᱦᱮᱸ ᱡᱚᱦᱟᱨ ᱜᱮ